ᱱᱚᱣᱟ ᱞᱮᱻᱞᱤᱸᱜᱤᱱ ᱫᱷᱟᱹᱨᱛᱤᱯᱩᱨᱤ ᱫᱚ ᱵᱤᱨᱼᱵᱩᱨᱩ ᱟᱨ ᱥᱟᱹᱢᱩᱫᱽ ᱮᱢᱟᱱᱠᱚᱛᱮ ᱥᱟᱡᱟᱣ ᱟᱠᱟᱱᱟ ᱱᱚᱣᱟ ᱠᱚᱫᱚ ᱡᱚᱛᱚᱜᱮ ᱟᱹᱰᱤ ᱱᱟᱯᱟᱭ ᱚᱱᱟᱠᱚ ᱢᱩᱫᱽᱨᱮ ᱵᱤᱨᱼᱵᱩᱨᱩ ᱟᱹᱰᱤᱧ ᱠᱩᱥᱤᱭᱟᱜᱼᱟ ᱦᱟᱭᱤᱠ ᱠᱚᱨᱟᱣ ᱞᱟᱹᱜᱤᱫᱛᱮ ᱟᱨ ᱛᱩᱥᱟᱨᱛᱮ ᱯᱮᱨᱮᱡ ᱵᱩᱨᱩ ᱥᱮ ᱜᱟᱡᱟᱲ ᱵᱤᱨᱼᱵᱩᱨᱩ ᱪᱟᱸᱫᱳ ᱧᱮᱞᱚᱜᱛᱮ ᱡᱚᱛᱚᱜᱮ ᱟᱹᱰᱤ ᱱᱟᱯᱟᱭᱟ ᱟᱹᱰᱤ ᱱᱟᱯᱟᱭ ᱧᱮᱞᱚᱜᱼᱟ ᱪᱟᱸᱫᱳ ᱡᱚᱠᱷᱚᱱᱮ ᱦᱟᱹᱥᱩᱨᱚᱜᱼᱟ ᱛᱚ ᱚᱱᱟ ᱢᱩᱫᱽᱨᱮ ᱡᱟᱦᱟᱸ ᱜᱟᱡᱟᱲ ᱵᱤᱨ ᱨᱮᱫᱚ ᱪᱟᱸᱫᱳ ᱡᱚᱠᱷᱚᱱᱮ ᱦᱟᱹᱥᱩᱨᱚᱜᱼᱟ ᱫᱟᱨᱮ ᱠᱚᱛᱮᱭ ᱫᱟᱱᱟᱝᱚᱜᱼᱟ ᱩᱱᱥᱚᱢᱚᱭ ᱟᱹᱰᱤ ᱱᱟᱯᱟᱭ ᱧᱮᱞᱚᱜᱼᱟ ᱚᱱᱟ ᱞᱟᱹᱜᱤᱫᱛᱮᱧ ᱠᱩᱥᱤᱭᱟᱜᱼᱟ